ᱜᱤᱫᱽᱨᱟᱹ ᱠᱚ ᱨᱟᱹᱥᱠᱟᱹᱜ ᱞᱟᱹᱜᱤᱫ ᱡᱤᱨᱟᱹᱣ ᱚᱠᱛᱚᱠᱚ ᱮᱱᱮᱡ ᱡᱚᱝ ᱠᱷᱮᱞᱳᱰ ᱡᱚᱝᱟ ᱜᱤᱫᱽᱨᱟᱹ ᱡᱚᱠᱷᱚᱱ ᱠᱚ

ᱟᱫᱚ ᱡᱤᱨᱟᱹᱣ ᱚᱠᱛᱮᱠᱚ ᱟᱯᱟᱱᱼᱟᱹᱯᱤᱱ ᱠᱚ ᱠᱷᱮᱞᱳᱰ ᱡᱚᱝᱟ ᱟᱯᱟᱱᱼᱟᱹᱯᱤᱱ ᱠᱷᱮᱞᱳᱰᱟ ᱟᱯᱟᱱᱼᱟᱹᱯᱤᱱ ᱠᱚ ᱠᱷᱮᱞᱳᱰᱟ ᱟᱨ ᱟᱫᱷᱮᱠ ᱠᱚᱫᱚ ᱚᱞᱚᱜᱼᱟ ᱯᱟᱲᱦᱟᱜ ᱟᱠᱚ ᱟᱨ ᱟᱫᱷᱮᱠ ᱠᱚᱫᱚ ᱠᱚ ᱠᱷᱮᱞ ᱟᱠᱚ ᱚᱠᱚᱭᱦᱚᱸ ᱢᱮᱨᱚᱢᱼᱵᱟᱜᱽ ᱠᱚ ᱠᱷᱮᱹᱞᱟ ᱟᱫᱷᱮᱠ ᱠᱚᱫᱚ ᱞᱩᱰᱩ ᱠᱚ ᱠᱷᱮᱹᱞᱟ ᱟᱫᱷᱮᱠ ᱠᱚᱫᱚ ᱪᱳᱠᱳᱥᱴᱟ ᱠᱚ ᱠᱷᱮᱞᱟ ᱟᱫᱷᱮᱠ ᱠᱚᱫᱚ ᱰᱷᱤᱯᱪᱩᱭ ᱠᱚ ᱠᱷᱮᱹᱞᱟ ᱰᱷᱤᱯᱪᱩᱭ ᱪᱩᱯᱤ ᱡᱟᱦᱟᱸ ᱨᱮᱫᱚ ᱮᱠᱩᱥᱴᱤ ᱜᱩᱴᱤᱠᱚ ᱛᱟᱦᱮᱱᱟ ᱵᱟᱱᱟᱨ ᱫᱷᱟᱨᱮ ᱨᱮᱱ ᱮᱠᱩᱥᱴᱤ ᱮᱠᱩᱥᱴᱤ ᱢᱟᱱᱮ ᱵᱟᱨᱜᱮᱞ ᱢᱤᱫ ᱠᱟᱛᱮᱫ ᱵᱟᱱᱟᱨ ᱫᱷᱟᱨᱮ ᱨᱮᱱ ᱡᱚᱛᱚ ᱠᱚᱛᱮ ᱯᱩᱱ ᱜᱮᱞ ᱵᱟᱨᱭᱟ ᱜᱩᱴᱤ ᱠᱚ ᱛᱟᱦᱮᱱᱟ ᱚᱱᱟᱫᱚ ᱰᱷᱤᱯᱪᱩᱭ ᱠᱷᱮᱞᱳᱰ ᱵᱟ ᱠᱷᱮᱞᱳᱰ ᱨᱮᱫᱚ ᱵᱟᱨ ᱜᱮᱞ ᱢᱤᱫ ᱢᱮᱨᱚᱢ ᱠᱚ ᱛᱟᱦᱮᱱᱟ ᱯᱩᱱᱤᱭᱟᱹ ᱛᱟᱹᱨᱩᱵᱽ ᱥᱮ ᱵᱟᱜᱽ ᱠᱚ ᱛᱟᱦᱮᱱᱟ ᱚᱱᱠᱟ ᱠᱚ ᱠᱷᱮᱹᱞᱟ